ᱟᱵᱚᱣᱟᱜ ᱞᱟᱭᱤᱯᱷ ᱨᱮ ᱠᱚᱞᱚᱢ ᱫᱚ ᱯᱚᱡᱮᱴᱤᱵᱷ ᱫᱚ ᱟᱹᱰᱤᱜᱟᱱ ᱜᱮᱭ ᱠᱟᱹᱢᱤᱭᱟᱭ ᱠᱤᱱᱛᱩ ᱤᱧᱫᱚ ᱱᱮᱜᱮᱴᱤᱵᱷ ᱫᱤᱠ ᱫᱤᱭᱮ ᱠᱟᱹᱴᱤᱪ ᱤᱧ ᱞᱟᱹᱭ ᱞᱮᱜᱮ ᱪᱮᱫᱟᱜ ᱥᱮ ᱱᱮᱜᱮᱴᱤᱵᱷ ᱫᱤᱠ ᱫᱤᱭᱮ ᱫᱚ ᱚᱱᱟ ᱢᱚᱛᱞᱚᱵ ᱦᱩᱭᱩᱜ ᱠᱟᱱᱟ ᱠᱟᱨᱚᱱ ᱠᱚᱞᱚᱢ ᱫᱚ ᱦᱩᱭᱩᱜ ᱠᱟᱱᱟ ᱢᱤᱫᱴᱮᱱ ᱯᱞᱟᱥᱴᱤᱠ ᱨᱮᱱᱟᱜ ᱡᱤᱱᱤᱥ ᱵᱟᱝ ᱚᱱᱟ ᱫᱚ ᱜᱤᱰᱤ ᱠᱟᱜ ᱨᱮᱦᱚᱸ ᱵᱟᱝ ᱥᱮᱭᱟᱜᱼᱟ ᱠᱤᱱᱛᱩ ᱟᱱᱠᱷᱟ ᱡᱟᱭᱜᱟᱨᱮ ᱜᱤᱲᱤ ᱫᱚ ᱩᱪᱤᱛ ᱵᱟᱝ ᱠᱟᱱᱟ ᱪᱮᱫᱟᱜ ᱥᱮ ᱟᱱᱠᱷᱟ ᱡᱟᱭᱜᱟ ᱨᱮ ᱜᱤᱰᱤ ᱦᱩᱭᱩᱜᱼᱟ ᱡᱮᱢᱚᱱ ᱜᱩᱨᱤᱡ ᱢᱟᱸᱫᱮ ᱠᱚᱨᱮᱜ ᱚᱱᱟ ᱫᱚ ᱰᱟᱭᱨᱮᱠᱴ ᱚᱠᱟᱨᱮ ᱪᱟᱞᱟᱜᱼᱟ ᱟᱵᱚᱣᱟᱜ ᱠᱷᱮᱛ ᱨᱮᱜᱮ ᱪᱟᱞᱟᱜᱼᱟ ᱟᱵᱚᱣᱟᱜ ᱪᱮᱫ ᱱᱚᱥᱴᱚᱭᱟᱭ ᱠᱷᱮᱛ ᱨᱮ ᱚᱱᱟ ᱡᱟᱦᱟᱸ ᱯᱷᱚᱞᱚᱞᱚᱱ ᱵᱚᱱ ᱧᱟᱢ ᱠᱮᱭᱟ ᱚᱱᱟ ᱡᱟᱭᱜᱟᱨᱮ ᱠᱤᱪᱷᱩ ᱡᱟᱭᱜᱟ ᱠᱚᱞᱚᱢ ᱜᱮ ᱤᱭᱟᱹᱣ ᱠᱟᱫᱟᱭ ᱠᱤᱢᱵᱟ ᱟᱨᱚ ᱥᱤᱭᱳᱜ ᱵᱟᱲᱟ ᱥᱚᱢᱚᱭ ᱠᱤᱢᱵᱟ ᱦᱩᱲᱩ ᱨᱚᱦᱚᱭ ᱥᱚᱢᱚᱭ ᱵᱟᱡᱟᱣ ᱨᱮᱱᱟᱜ ᱥᱚᱢᱵᱷᱚᱵᱚᱱᱟ ᱟᱹᱰᱤ ᱵᱟᱹᱲᱛᱤ ᱛᱟᱦᱮᱱᱟ ᱮᱭ ᱠᱟᱨᱚᱱ ᱛᱮ ᱠᱚᱞᱚᱢ ᱫᱚ ᱟᱱᱠᱷᱟ ᱡᱟᱭᱜᱟ ᱨᱮ ᱜᱤᱰᱤ ᱫᱚ ᱫᱚᱨᱠᱟᱨ ᱵᱟᱝ ᱠᱟᱱᱟ ᱠᱚᱱᱳ ᱰᱟᱥᱴᱵᱤᱱ ᱠᱤᱢᱵᱟ ᱥᱩᱨᱚᱠᱷᱤᱛᱚ ᱡᱟᱭᱜᱟᱨᱮ ᱜᱤᱰᱤ ᱜᱮ ᱩᱪᱤᱛ